ᱟᱞᱮ ᱯᱟᱥᱮᱨᱮ ᱟᱞᱮ ᱴᱚᱴᱷᱟ ᱯᱟᱥᱮᱨᱮ ᱥᱟᱸᱜᱷᱟᱨᱤᱭᱟᱹ ᱠᱚᱣᱟᱜ ᱴᱷᱟᱶ ᱫᱚ ᱦᱩᱭᱩᱜ ᱠᱟᱱᱟ ᱞᱩᱜᱩᱵᱩᱨᱩ ᱟᱨ ᱢᱟᱨᱟᱝ ᱵᱩᱨᱩ ᱛᱚ ᱞᱩᱜᱩᱵᱩᱨᱩ ᱫᱚ ᱱᱚᱜᱼᱚ ᱱᱚᱝᱠᱟ ᱥᱟᱸᱜᱷᱟᱨᱤᱭᱟᱹ ᱠᱚᱠᱚ ᱦᱤᱡᱩᱜ ᱠᱟᱱᱟ ᱥᱮᱱᱚᱜ ᱠᱟᱱᱟ ᱠᱚ ᱵᱚᱸᱜᱟ ᱵᱩᱨᱩ ᱞᱟᱹᱜᱤᱫ ᱟᱭᱢᱟ ᱟᱭᱢᱟ ᱥᱟᱺᱜᱤᱧ ᱠᱷᱚᱱ

ᱩᱱᱠᱩ ᱠᱚᱣᱟᱜ ᱵᱚᱸᱜᱟ ᱵᱩᱨᱩ ᱡᱮᱢᱚᱱᱛᱮ ᱵᱮᱥ ᱦᱩᱭᱩᱜ ᱞᱟᱹᱜᱤᱫ ᱡᱟᱦᱟᱸ ᱠᱚ ᱟᱬᱜᱚᱱ ᱠᱟᱱᱟ ᱠᱚ ᱨᱟᱠᱟᱵ ᱠᱟᱱᱟᱠᱚ ᱦᱚᱨᱠᱚ ᱟᱹᱰᱤ ᱠᱚᱥᱴᱚ ᱜᱮᱭᱟ ᱟᱹᱰᱤ ᱟᱱᱟᱴ ᱜᱮᱭᱟ ᱟᱨ ᱫᱟᱜ ᱠᱚᱨᱮᱱᱟᱜ ᱦᱚᱸ ᱟᱹᱰᱤ ᱫᱤᱠᱠᱷᱚᱛ ᱜᱮᱭᱟ ᱛᱚ ᱱᱚᱣᱟ ᱠᱚ ᱥᱚᱨᱠᱟᱨ ᱴᱷᱮᱡ ᱠᱷᱚᱱ ᱨᱚᱲ ᱦᱩᱭᱟᱠᱟᱱ ᱜᱮᱭᱟ ᱫᱟᱵᱤ ᱦᱩᱭᱟᱠᱟᱱ ᱜᱮᱭᱟ ᱟᱨ ᱢᱟᱨᱟᱝ ᱵᱩᱨᱩ ᱢᱟᱨᱟᱝ ᱵᱩᱨᱩ ᱢᱟ ᱡᱷᱚᱛᱚ ᱦᱚᱲ ᱵᱚᱱ ᱵᱟᱰᱟᱭ ᱜᱮᱭᱟᱵᱚᱱ ᱡᱮ ᱢᱟᱨᱟᱝ ᱵᱩᱨᱩ ᱫᱚ ᱟᱵᱚᱣᱟᱜ ᱦᱚᱲᱟᱜ ᱡᱟᱭᱜᱟ ᱠᱟᱱᱟ ᱟᱨ ᱦᱚᱲ ᱦᱚᱯᱚᱱᱜᱮ ᱱᱚᱣᱟ ᱠᱚᱫᱚ ᱠᱚ ᱩᱛᱱᱟᱹᱣ ᱠᱟᱜᱼᱟ ᱢᱮᱱᱛᱮ ᱮᱦᱚᱵ ᱠᱟᱜᱼᱟ ᱠᱚ ᱢᱮᱱᱛᱮ ᱱᱤᱛᱳᱜ ᱢᱮᱱᱠᱷᱟᱱ ᱫᱤᱠᱩ ᱯᱩᱥᱤᱴᱷᱮᱱ ᱵᱚ ᱨᱮᱡ ᱦᱚᱪᱚᱜ ᱠᱟᱱᱟ ᱛᱚ ᱥᱚᱨᱠᱟᱨᱮ ᱞᱟᱹᱭ ᱠᱟᱜᱼᱟ ᱡᱮ ᱱᱚᱣᱟ ᱫᱚ ᱟᱵᱚᱣᱟᱜ ᱠᱟᱱ ᱜᱮᱭᱟ ᱟᱨ ᱟᱵᱚᱣᱟᱜ ᱜᱮ ᱦᱩᱭᱩᱜᱼᱟ ᱟᱨ ᱞᱩᱜᱩᱵᱩᱨᱩ ᱫᱚ ᱪᱤᱠᱟᱭᱱᱟ ᱞᱩᱜᱩᱵᱩᱨᱩ ᱫᱚ ᱱᱚᱝᱠᱟ ᱡᱤᱱᱤᱥ ᱠᱟᱱᱟ ᱡᱮ ᱱᱚᱰᱮ ᱫᱚ ᱦᱚᱲᱠᱚ ᱡᱩᱢᱤᱫ ᱴᱷᱤᱠ ᱟᱠᱟᱱᱟ ᱦᱚᱲ ᱠᱚ ᱵᱟᱰᱟᱭ ᱴᱷᱤᱠ ᱠᱟᱜ ᱟᱠᱚ ᱚᱱᱟᱛᱮ ᱥᱟᱭ ᱥᱟᱭ ᱥᱟᱡᱟᱨ ᱦᱟᱡᱟᱨ ᱞᱟᱠᱷ ᱞᱟᱠᱷ ᱦᱚᱲ ᱠᱚ ᱦᱤᱡᱩᱜ ᱥᱮᱱᱚᱜ ᱠᱟᱱᱟ ᱟᱨ ᱥᱚᱨᱠᱟᱨᱮ ᱞᱟᱹᱭ ᱟᱠᱟᱜᱼᱟ ᱟᱨ ᱥᱚᱨᱠᱟᱨᱮ ᱫᱟᱵᱤᱭᱟᱠᱟᱜᱼᱟ ᱡᱟᱦᱟᱸ ᱜᱮ ᱱᱩᱠᱩ ᱥᱟᱸᱜᱷᱟᱨᱤᱭᱟᱹ ᱠᱚ ᱩᱱ ᱥᱟᱺᱜᱤᱧ ᱠᱷᱚᱱ ᱠᱚ ᱦᱤᱡᱩᱜ ᱠᱟᱱ ᱩᱱᱠᱩ ᱠᱚᱣᱟᱜ ᱚᱠᱚᱲ ᱥᱚᱯᱚᱲ ᱫᱚ ᱠᱤᱪᱷᱩ ᱫᱤᱱ ᱯᱚᱨᱮ ᱠᱷᱟᱱᱜᱮ ᱚᱱᱟ ᱠᱚᱫᱚ ᱱᱟᱜ ᱪᱟᱵᱟᱜᱼᱟ ᱦᱚᱨ ᱵᱤᱨ ᱨᱮᱱᱟᱜ ᱟᱱᱟᱴ ᱪᱮ ᱫᱟᱜ ᱥᱟᱱᱟᱢ ᱨᱮᱱᱟᱜ ᱫᱚ ᱵᱟᱝᱜᱮ ᱫᱤᱠᱠᱷᱚᱛ ᱦᱩᱭᱩᱜᱼᱟ ᱚᱱᱟ ᱠᱚᱫᱚ ᱥᱚᱨᱠᱟᱨᱮ ᱞᱟᱹᱭᱟᱠᱟᱜᱼᱟ ᱡᱮ ᱟᱨ ᱠᱤᱪᱷᱩ ᱫᱤᱱ ᱠᱷᱟᱱᱜᱮ ᱱᱚᱣᱟ ᱠᱚᱫᱚ ᱡᱚᱛᱚᱣᱟᱜ ᱵᱮᱥᱚᱜᱚᱜᱼᱟ ᱢᱮᱱᱛᱮ ᱡᱟᱦᱟᱸ ᱵᱮᱥᱨᱮ ᱟᱵᱚᱣᱟᱜ ᱦᱚᱸ ᱵᱮᱥ ᱦᱩᱭᱩᱜᱼᱟ